ᱦᱮᱞᱳ ᱤᱧ ᱥᱚᱢᱱᱟᱛᱷ ᱴᱩᱰᱩᱧ ᱞᱟᱹᱭ ᱮᱫᱟ ᱟᱢ ᱠᱤ ᱨᱮᱥᱴᱩᱨᱮᱱᱴ ᱨᱮᱱ ᱢᱟᱹᱞᱤᱠ ᱠᱟᱱᱟᱢ ᱢᱟᱹᱞᱤᱠ ᱴᱷᱮᱱ ᱤᱧ ᱯᱷᱳᱱ ᱟᱠᱟᱫ ᱦᱮᱸ ᱮᱱᱟᱱ ᱥᱮᱛᱟᱜ ᱠᱷᱚᱱ ᱤᱧ ᱯᱷᱳᱱ ᱮᱫᱟ ᱚᱠᱚᱭ ᱦᱚᱸ ᱯᱷᱳᱱ ᱵᱟᱯᱮ ᱥᱟᱵ ᱮᱫᱟ ᱦᱤᱡᱩᱜ ᱠᱟᱱ ᱯᱷᱟᱹᱜᱩᱱ ᱢᱟᱥ ᱤᱧ ᱨᱮᱱ ᱠᱩᱲᱤᱭᱟᱜ ᱵᱟᱯᱞᱟᱧ ᱠᱩᱨᱩᱢᱩᱴᱩ ᱟᱠᱟᱫᱟ ᱟᱯᱮ ᱠᱤ ᱨᱮᱥᱴᱩᱨᱮᱱᱴ ᱠᱷᱚᱱ ᱡᱚᱢᱧᱩ ᱯᱮ ᱮᱢ ᱫᱟᱲᱮᱭᱟᱜᱼᱟ ᱢᱳᱴᱟ ᱢᱩᱛᱤ ᱵᱟᱨᱳᱥᱳ ᱡᱚᱱ ᱦᱚᱲ ᱠᱚ ᱡᱚᱢᱟ ᱪᱮᱫ ᱪᱮᱫ ᱠᱚ ᱠᱚ ᱡᱚᱢᱟ ᱚᱱᱟ ᱫᱚ ᱤᱧ ᱞᱟᱹᱭ ᱟᱯᱮᱭᱟ ᱦᱟᱜ ᱯᱷᱳᱱ ᱛᱮ ᱚᱛᱚᱭᱮᱵᱽ ᱟᱢ ᱩᱱᱦᱚᱲ ᱵᱟᱨᱳᱥᱚ ᱡᱚᱱ ᱦᱚᱲᱮᱢ ᱡᱚᱢ ᱦᱚᱪᱚ ᱫᱟᱲᱮᱭᱟ ᱠᱚᱣᱟ ᱡᱩᱫᱤᱢ ᱡᱚᱢ ᱦᱚᱪᱚ ᱫᱟᱲᱮᱭᱟᱠᱚ ᱠᱷᱟᱱ ᱞᱟᱹᱭ ᱢᱮ ᱛᱟᱦᱚᱞᱮ ᱟᱢ ᱟᱢᱟᱜ ᱚᱱᱟ ᱨᱮᱥᱴᱩᱨᱮᱱᱴ ᱠᱷᱚᱱ ᱤᱧ ᱵᱟᱯᱞᱟ ᱨᱮᱭᱟᱜ ᱚᱰᱟᱨᱤᱧ ᱦᱟᱛᱟᱣᱟ ᱦᱤᱡᱩᱜ ᱠᱟᱱ ᱯᱷᱟᱜᱩᱱ ᱢᱟᱥ ᱯᱚᱭᱞᱟ ᱛᱟᱨᱤᱠᱷ ᱡᱚᱢ ᱧᱩ ᱨᱮᱱᱟ ᱯᱨᱚᱜᱽᱜᱨᱟᱢ ᱞᱮ ᱫᱚᱦᱚ ᱟᱠᱟᱫᱟ ᱵᱟᱯᱞᱟ ᱵᱷᱚᱡᱽ ᱨᱮᱱᱟᱜ ᱯᱨᱚᱜᱽᱜᱨᱟᱢ ᱞᱮ ᱫᱚᱦᱚ ᱟᱠᱟᱫᱟ ᱦᱮᱸ ᱮᱵᱟᱨ ᱡᱚᱢ ᱧᱩ ᱫᱚ ᱯᱮᱱᱰᱮᱞ ᱵᱷᱤᱛᱨᱤ ᱨᱤᱜᱤ ᱦᱳᱭᱳᱜᱼᱟ ᱢᱮᱱᱠᱷᱟᱱ ᱟᱞᱮ ᱫᱚ ᱮᱠ ᱰᱮᱴ ᱴᱟ ᱵᱟᱡᱟᱜ ᱠᱷᱚᱱ ᱵᱷᱚᱡᱽ ᱫᱟᱠᱟᱞᱮ ᱡᱚᱢ ᱦᱚᱪᱚ ᱠᱚᱣᱟ ᱟᱯᱮ ᱠᱤ ᱰᱮ ᱵᱟᱨᱚᱴᱟ ᱢᱚᱫᱽᱫᱷᱮ ᱡᱚᱢ ᱧᱩ ᱯᱮ ᱤᱥᱤᱱ ᱫᱟᱲᱮᱭᱟᱜ ᱟ ᱟᱞᱮ ᱫᱚ ᱢᱤᱫ ᱴᱟᱝ ᱫᱟᱠᱟ ᱟᱞᱮᱭᱟᱜ ᱢᱮᱱᱩ ᱫᱚ ᱦᱳᱭᱳᱜ ᱠᱟᱱᱟ ᱫᱟᱠᱟ ᱛᱟᱦᱮᱱᱟ ᱵᱟᱨ ᱨᱚᱠᱚᱢ ᱫᱟᱹᱞ ᱟᱞᱩ ᱯᱚᱴᱚᱞ ᱡᱮᱹᱞ ᱦᱟᱠᱳ ᱟᱨ ᱪᱟᱴᱱᱤ ᱯᱟᱯᱚᱲ ᱵᱚᱸᱫᱮ ᱛᱟᱦᱮᱱᱟ ᱟᱨ ᱡᱟᱦᱟᱱᱟᱜ ᱢᱤᱫᱴᱮᱱ ᱜᱟᱱ ᱵᱷᱟᱡᱟ ᱛᱟᱦᱮᱸ ᱞᱮᱱ ᱠᱷᱟᱱ ᱟᱹᱰᱤ ᱢᱚᱸᱡᱽ ᱦᱳᱭᱳᱜᱼᱟ ᱦᱮᱸ ᱟᱞᱮᱭᱟᱜ ᱡᱚᱢ ᱫᱚ ᱢᱚᱴᱟ ᱢᱩᱴᱤ ᱰᱮᱴ ᱴᱟ ᱠᱷᱚᱱ ᱪᱟᱹᱨᱴᱟ ᱫᱷᱟᱹᱨᱤᱡ ᱪᱟᱞᱟᱜᱼᱟ ᱟᱢ ᱠᱤ ᱱᱤᱭᱟᱹ ᱟᱢ ᱠᱤ ᱱᱤᱭᱟᱹ ᱵᱟᱯᱞᱟ ᱨᱮᱭᱟᱜ ᱫᱟᱠᱟ ᱩᱛᱩᱢ ᱤᱥᱤᱱ ᱫᱟᱲᱮᱭᱟᱜᱼᱟ ᱟᱢ ᱨᱮᱱ ᱠᱤ ᱱᱤᱱᱟᱹᱜ ᱜᱟᱱ ᱦᱚᱲ ᱢᱮᱱᱟᱜ ᱠᱚᱣᱟ ᱛᱟᱦᱚᱞᱮ ᱞᱟᱹᱭ ᱢᱮ ᱵᱟᱝ ᱠᱷᱟᱱ ᱟᱢ ᱜᱮ ᱚᱰᱟᱨᱤᱧ ᱮᱢᱟ ᱢᱟ